ᱦᱮᱸ ᱱᱚᱶᱟ ᱫᱮ ᱛᱟᱦᱮᱸ ᱠᱟᱱ ᱜᱮᱭᱟ ᱪᱮᱫᱟᱜ ᱥᱮ ᱞᱟᱦᱟ ᱫᱚ ᱦᱚᱲᱠᱚ ᱫᱷᱚᱲᱚᱢ ᱪᱮᱛᱟᱱ ᱨᱮ ᱟᱹᱰᱤ ᱟᱸᱴ ᱯᱟᱹᱛᱭᱟᱹᱣ ᱛᱟᱦᱮᱸ ᱠᱟᱱ ᱛᱟᱠᱚᱣᱟ ᱩᱱᱟᱹᱜ ᱥᱟᱪᱟᱨᱦᱮ ᱨᱮᱭᱟᱜ ᱡᱟᱦᱟᱸ ᱫᱟᱲᱮ ᱦᱚᱭᱫᱟᱜ ᱥᱮ ᱰᱩᱵᱟᱹ ᱠᱚ ᱮᱢᱟᱱ ᱠᱚ ᱪᱮᱫ ᱞᱟᱜᱤᱫ ᱦᱳᱭᱳᱜ ᱠᱟᱱᱟ ᱚᱱᱟ ᱠᱚ ᱨᱮᱭᱟᱜ ᱚᱡᱮ ᱵᱟᱠᱚ ᱵᱟᱲᱟᱭ ᱠᱟᱱ ᱛᱟᱦᱮᱸᱫᱼᱟ ᱟᱫᱚ ᱠᱚ ᱢᱚᱱᱮᱭᱮᱫ ᱛᱟᱦᱮᱸᱫᱼᱟ ᱡᱟᱦᱟᱱ ᱵᱚᱸᱜᱟ ᱵᱩᱨᱩ ᱜᱮᱠᱚ ᱦᱳᱭ ᱦᱚᱪᱚᱭᱟᱫ ᱠᱟᱱᱟ ᱯᱟᱞᱮᱱ ᱟᱨ ᱱᱮᱛᱟᱨ ᱫᱚ ᱟᱵᱚ ᱥᱟᱬᱮᱥ ᱫᱟᱨᱮᱛᱮ ᱚᱱᱟ ᱠᱚ ᱨᱮᱭᱟᱜ ᱚᱡᱮ ᱵᱚ ᱵᱟᱲᱟᱭ ᱧᱟᱢ ᱫᱟᱲᱮᱭᱟᱜ ᱠᱟᱱᱟ ᱛᱚ ᱱᱚᱶᱟ ᱠᱚ ᱠᱟᱨᱚᱱ ᱛᱮᱜᱮ ᱯᱟᱪᱮᱫ ᱱᱮᱛᱟᱨ ᱠᱚᱨᱮᱱ ᱦᱩᱰᱤᱧ ᱠᱚᱫᱚ ᱩᱱᱟᱹᱜ ᱫᱷᱟᱨᱢᱤᱠ ᱵᱟᱱᱩᱜ ᱠᱚᱣᱟ